ᱵᱟᱸᱠᱩᱲᱟ ᱦᱚᱱᱚᱛ ᱨᱮᱭᱟᱜ ᱢᱩᱲᱩᱫ ᱨᱟᱹᱥᱠᱟᱹ ᱟᱱᱟᱜ ᱠᱟᱹᱢᱤ ᱠᱟᱹᱥᱱᱤ ᱫᱚ ᱦᱩᱭᱩᱜ ᱠᱟᱱᱟ ᱪᱟᱥ ᱟᱵᱟᱫᱽ ᱜᱮ ᱢᱮᱱ ᱢᱮ ᱨᱤᱛᱩ ᱡᱟᱹᱱᱤᱡ ᱦᱳᱲᱳ ᱨᱚᱦᱚᱭ ᱤᱨ ᱛᱩᱲᱤ ᱮᱨ ᱤᱨ ᱟᱹᱞᱩ ᱨᱚᱦᱚᱭ ᱡᱚᱱᱰᱨᱟ ᱵᱟᱡᱽᱲᱟ ᱮᱢᱟᱱ ᱟᱨ ᱨᱟᱹᱥᱠᱟᱹ ᱨᱮᱭᱟᱜ ᱮᱴᱟᱜ ᱮᱴᱟᱜ ᱦᱚᱨᱟ ᱠᱚ ᱫᱚ ᱦᱩᱭᱩᱜ ᱠᱟᱱᱟ ᱮᱱᱮᱡ ᱥᱮᱨᱮᱧ ᱠᱷᱮᱞᱳᱰ ᱥᱟᱶᱛᱮ ᱢᱚᱱᱮ ᱜᱟᱭᱜᱚᱢ ᱥᱟᱪᱟᱨᱦᱮᱫ ᱥᱟᱸᱜᱷᱟᱨ ᱤᱧᱟᱹᱜ ᱥᱩᱨ ᱥᱩᱯᱩᱨ ᱨᱮᱭᱟᱜ ᱡᱟᱦᱟᱸ ᱥᱤᱱᱮᱢᱟ ᱛᱷᱤᱭᱮᱴᱟᱨ ᱠᱚ ᱛᱟᱦᱮᱸ ᱠᱟᱱᱟ ᱚᱱᱟ ᱠᱚ ᱫᱚ ᱦᱩᱭᱩᱜ ᱠᱟᱱᱟ ᱜᱚᱸᱫᱮᱥᱥᱩᱨᱤ ᱥᱤᱱᱮᱢᱟ ᱛᱷᱤᱭᱮᱴᱚᱨ ᱥᱤᱵᱟᱱᱤ ᱢᱩᱵᱤ ᱛᱷᱤᱭᱮᱴᱚᱨ ᱵᱤᱱᱟᱯᱟᱹᱱᱤ ᱯᱤᱠᱪᱟᱹᱨ ᱯᱞᱮᱥ ᱮᱢᱟᱱ ᱠᱷᱮᱞᱳᱰ ᱰᱟᱺᱦᱤ ᱫᱚ ᱵᱟᱸᱠᱩᱲᱟ ᱥᱴᱤᱰᱤᱭᱟᱢ ᱨᱚᱵᱤᱱᱫᱨᱚ ᱵᱷᱚᱵᱚᱱ ᱟᱨ ᱯᱟᱨᱠ ᱫᱚ ᱥᱤᱫᱩ ᱠᱟᱹᱱᱦᱩ ᱯᱟᱨᱠ ᱜᱨᱤᱱ ᱜᱟᱨᱰᱮᱱ ᱯᱟᱨᱠ ᱚᱱᱟ ᱠᱚ ᱴᱷᱟᱶ ᱨᱮ ᱫᱩᱣᱟᱹᱨ ᱵᱚᱞᱚᱱ ᱞᱟᱹᱜᱤᱫ ᱜᱚᱱᱚᱝ ᱠᱟᱹᱣᱰᱤ ᱫᱚ ᱮᱢᱚᱜ ᱦᱩᱭᱩᱜ ᱜᱮᱭᱟ